ᱱᱚᱣᱟ ᱵᱷᱟᱨᱚᱛ ᱨᱮ ᱱᱩᱠᱨᱤ ᱧᱟᱢ ᱞᱟᱹᱜᱤᱫ ᱟᱹᱰᱤ ᱟᱹᱰᱤ ᱟᱭᱢᱟ ᱟᱭᱢᱟ ᱦᱚᱲᱵᱚᱱ ᱨᱤᱠᱟᱹᱭᱮᱜᱼᱟ ᱟᱫᱚ ᱱᱚᱣᱟ ᱱᱩᱠᱨᱤ ᱧᱟᱢ ᱞᱟᱹᱜᱤᱫᱛᱮ ᱟᱵᱚ ᱟᱹᱰᱤ ᱟᱹᱰᱤ ᱯᱟᱲᱦᱟᱣ ᱵᱚᱱ ᱫᱟᱲᱮᱭᱟᱜ ᱠᱷᱟᱱ ᱯᱟᱞᱮᱱ ᱱᱩᱠᱨᱤ ᱵᱚᱱ ᱧᱟᱢ ᱫᱟᱲᱮᱭᱮᱫᱟ ᱟᱨ ᱟᱵᱚ ᱱᱚᱣᱟ ᱵᱷᱟᱨᱚᱛ ᱨᱮ ᱱᱩᱠᱨᱤ ᱫᱚ ᱟᱹᱰᱤ ᱠᱚᱢ ᱦᱚᱲ ᱵᱚᱱ ᱱᱩᱠᱨᱤ ᱠᱟᱱᱟ ᱪᱮᱫᱟᱜ ᱥᱮ ᱵᱟᱝᱢᱟ ᱯᱟᱲᱦᱟᱣ ᱦᱚᱲ ᱢᱮᱱᱣᱟᱜ ᱵᱚᱱᱟ ᱟᱵᱟᱨ ᱩᱱᱟᱹᱜ ᱯᱮᱡᱽ ᱵᱟᱝ ᱯᱟᱲᱦᱟᱣ ᱠᱟᱛᱮᱫ ᱟᱵᱚ ᱱᱩᱠᱨᱯᱤ ᱵᱟᱵᱚᱱ ᱧᱟᱢ ᱫᱟᱲᱮᱭᱟᱜ ᱠᱟᱱᱛᱮ ᱡᱟᱦᱟᱸᱭ ᱦᱚᱲ ᱟᱹᱰᱤ ᱱᱟᱯᱟᱭᱮ ᱯᱟᱲᱦᱟᱣᱟᱠᱟᱱᱟ ᱟᱫᱚ ᱩᱱᱤ ᱞᱟᱹᱜᱤᱫ ᱫᱚ ᱱᱩᱠᱨᱤ ᱫᱚ ᱯᱟᱠᱟ ᱜᱮᱭᱟ ᱟᱫᱚ ᱤᱱᱟᱹᱜ ᱜᱮ ᱢᱮᱱ ᱠᱟᱛᱮᱫ ᱱᱚᱣᱟ ᱥᱮᱫᱽᱤᱧ ᱢᱩᱪᱟᱹᱫᱮᱜᱼᱟ